ᱤᱧ ᱢᱟᱛᱚ ᱞᱟᱦᱟ ᱛᱮᱜᱤᱧ ᱨᱚᱲ ᱟᱠᱟᱫᱟ ᱡᱮ ᱤᱛᱩᱱ ᱟᱠᱷᱽᱲᱟ ᱥᱟᱶᱛᱮ ᱤᱧᱫᱚ ᱟᱭᱢᱟᱫᱤᱱ ᱠᱷᱚᱱᱜᱤ ᱡᱚᱯᱲᱟᱣ ᱢᱤᱱᱟᱹᱧᱟ ᱟᱨ ᱱᱚᱣᱟ ᱤᱛᱩᱱ ᱟᱠᱷᱲᱟ ᱪᱟᱞᱟᱣ ᱤᱫᱤ ᱞᱟᱹᱜᱤᱫ ᱛᱮᱫᱚ ᱰᱷᱤᱨ ᱠᱟᱭᱛᱮ ᱟᱛᱩ ᱜᱟᱶᱛᱟᱠᱩ ᱡᱟᱦᱟᱸ ᱢᱮᱱᱟᱜ ᱱᱩᱠᱩ ᱠᱚᱣᱟᱜ ᱜᱚᱲᱚ ᱥᱮ ᱥᱮᱞᱮᱫ ᱥᱮ ᱱᱩᱠᱩ ᱠᱚᱣᱟᱜ ᱡᱩᱢᱤᱫᱚᱜ ᱟᱹᱰᱤ ᱟᱴᱜᱤ ᱞᱟᱹᱠᱛᱤ ᱠᱟᱱᱟ ᱵᱟᱝᱠᱷᱟᱡ ᱱᱩᱠᱩᱣᱟᱜ ᱜᱚᱲᱚ ᱵᱟᱵᱚᱛ ᱵᱮᱜᱚᱨ ᱛᱮᱫᱚ ᱠᱤᱱᱛᱩ ᱤᱛᱩᱱ ᱟᱠᱷᱲᱟ ᱫᱚ ᱱᱟᱯᱟᱭᱛᱮ ᱪᱟᱞᱟᱣ ᱫᱚ ᱟᱹᱰᱤ ᱢᱩᱥᱠᱤᱞ ᱜᱮᱭᱟ ᱪᱮᱫᱟᱜ ᱥᱮ ᱵᱚᱞᱮ ᱟᱨᱠᱤ ᱱᱚᱜᱚᱭ ᱡᱮ ᱤᱛᱩᱱ ᱟᱠᱷᱲᱟ ᱪᱟᱞᱟᱣ ᱞᱟᱹᱜᱤᱫ ᱛᱮ ᱟᱛᱩ ᱴᱚᱞᱟᱨᱮᱱ ᱦᱚᱲ ᱵᱩᱡᱷᱟᱹᱣᱟᱠᱩ ᱟᱹᱛᱩ ᱴᱚᱞᱟᱨᱮᱱ ᱦᱚᱲᱠᱩ ᱠᱚ ᱥᱟᱶ ᱡᱚᱛᱚ ᱨᱚᱠᱚᱢ ᱫᱩᱲᱩᱵ ᱧᱟᱯᱟᱢ ᱱᱚᱣᱟᱫᱚ ᱠᱤᱱᱴᱩ ᱜᱟᱶᱛᱟᱨᱮᱱ ᱦᱚᱲᱜᱤ ᱢᱚᱪᱛᱮᱠᱩ ᱫᱟᱲᱤᱭᱟᱜᱼᱟ ᱪᱮᱫᱟᱜ ᱥᱮ ᱩᱱᱠᱩᱫᱚ ᱚᱱᱟ ᱜᱟᱶᱛᱟᱨᱮ ᱛᱟᱦᱮᱸ ᱠᱟᱛᱮᱫ ᱟᱠᱩᱨᱮᱱ ᱦᱚᱲ ᱠᱟᱱᱟᱠᱩ ᱟᱠᱩᱜᱤ ᱢᱚᱪᱛᱮᱠᱩ ᱵᱩᱡᱷᱟᱹᱣ ᱩᱪᱩ ᱫᱟᱲᱤᱭᱟᱠᱩᱣᱟ ᱛᱚᱵᱮ ᱛᱚᱵᱮ ᱚᱱᱟᱛᱮ ᱟᱵᱩ ᱤᱛᱩᱱ ᱟᱠᱷᱲᱟᱨᱮᱱ ᱡᱟᱦᱟᱸᱭ ᱠᱟᱱᱟᱵᱩᱱ ᱢᱟᱪᱮᱛ ᱢᱟᱪᱮᱛᱤᱭᱟᱹᱠᱩ ᱟᱵᱩᱦᱚᱸ ᱠᱤᱱᱛᱩ ᱱᱚᱣᱟ ᱪᱮᱞᱮᱧᱡ ᱫᱚ ᱦᱟᱛᱟᱣ ᱦᱩᱭᱩᱜ ᱛᱟᱵᱩᱱᱟ ᱡᱟᱛᱮ ᱜᱟᱶᱛᱟ ᱰᱷᱤᱨ ᱰᱷᱤᱨ ᱟᱵᱩ ᱱᱚᱣᱟ ᱤᱛᱩᱱ ᱟᱠᱷᱲᱟ ᱨᱮ ᱥᱮᱞᱮᱫ ᱠᱟᱛᱮᱜ ᱟᱵᱩᱣᱟᱜ ᱜᱤᱫᱽᱨᱟᱹᱠᱚᱣᱟᱜ ᱥᱤᱠᱷᱱᱟᱹᱛ ᱵᱩᱱ ᱞᱟᱦᱟ ᱤᱫᱤ ᱫᱟᱲᱤᱭᱟᱜ ᱢᱟ